ᱤᱧ ᱫᱚ ᱟᱹᱰᱤ ᱨᱟᱹᱥᱠᱟᱹᱣᱟᱱ ᱦᱚᱲ ᱠᱟᱹᱱᱟᱹᱧ ᱱᱚᱜᱼᱚᱭ ᱵᱟᱦᱟ ᱥᱚᱨᱦᱟᱭ ᱥᱮ ᱫᱚᱝ ᱞᱟᱜᱽᱬᱮ ᱠᱚᱨᱮ ᱦᱚᱸ ᱛᱩᱢᱫᱟᱜ ᱨᱩ ᱡᱚᱛᱚ ᱜᱮ ᱢᱟᱹᱧ ᱵᱟᱲᱟᱭᱟ ᱡᱟᱦᱟᱸ ᱨᱮᱜᱮ ᱥᱚᱦᱚᱨᱟᱭ ᱦᱩᱭᱩᱜ ᱚᱸᱰᱮ ᱦᱚᱸ ᱤᱧ ᱫᱚ ᱨᱟᱹᱥᱠᱟᱹᱛᱮ ᱪᱟᱞᱟᱜ ᱜᱮ ᱥᱟᱱᱟᱧᱟ ᱚᱸᱰᱮ ᱪᱟᱞᱟᱣ ᱠᱟᱛᱮᱫ ᱪᱟᱞᱟᱣ ᱠᱟᱛᱮᱫ ᱮᱱᱛᱮᱫ ᱛᱩᱢᱫᱟᱜ ᱠᱚ ᱨᱩ ᱠᱟᱛᱮᱫ ᱛᱮ ᱟᱹᱰᱤ ᱢᱚᱡᱽ ᱟᱹᱰᱤ ᱨᱟᱹᱥᱠᱟᱹ ᱚᱸᱰᱮ ᱦᱚᱸ ᱮᱱᱮᱡ ᱥᱮᱨᱮᱧ ᱤᱧ ᱮᱱᱛᱮᱫ ᱤᱧ ᱨᱩᱭᱟ ᱨᱟᱹᱥᱠᱟᱹᱜᱼᱟ ᱟᱨ ᱵᱟᱦᱟ ᱠᱚᱨᱮ ᱦᱚᱸ ᱚᱱᱟ ᱠᱚᱨᱮ ᱦᱚᱸ ᱥᱮ ᱟᱰᱮᱯᱟᱥᱮ ᱱᱚᱣᱟ ᱠᱚᱨᱮ ᱡᱩᱫᱤ ᱠᱚ ᱵᱟᱯᱞᱟᱜ ᱠᱷᱟᱱ ᱮᱱᱠᱷᱟᱱ ᱚᱸᱰᱮ ᱦᱚᱸ ᱤᱧ ᱫᱚᱝ ᱥᱚᱜᱚᱭᱤᱧ ᱪᱟᱞᱟᱣ ᱵᱟᱲᱟᱜᱼᱟ ᱪᱟᱞᱟᱜ ᱟᱹᱧ ᱛᱩᱢᱫᱟᱜ ᱨᱩ ᱦᱚᱸ ᱨᱩ ᱠᱟᱛᱮᱫ ᱚᱸᱰᱮ ᱟᱹᱰᱤ ᱫᱚᱢᱮᱧ ᱨᱟᱹᱥᱠᱟᱹᱜᱼᱟ ᱚᱱᱮ ᱮᱱᱮᱡ ᱠᱚ ᱥᱟᱞᱟᱜ ᱛᱮᱜᱮ ᱢᱤᱫᱴᱟᱝ ᱛᱩᱢᱫᱟᱜ ᱨᱩ ᱨᱟᱹᱥᱠᱟᱹ ᱦᱚᱲᱢᱚ ᱢᱟᱡᱽ ᱟᱨ ᱦᱮᱸᱜᱼᱮ ᱱᱤᱭᱟᱹ ᱨᱟᱹᱥᱠᱟᱹ ᱫᱚ ᱤᱧ ᱫᱚ ᱡᱟᱦᱟᱸ ᱨᱮᱱᱟᱜ ᱮᱴᱟᱜ ᱟᱜ ᱠᱷᱚᱱ ᱫᱚ ᱱᱚᱣᱟ ᱨᱟᱹᱥᱠᱟᱹ ᱫᱚ ᱮᱱᱛᱮᱫ ᱤᱧ ᱫᱚ ᱛᱩᱢᱫᱟᱜ ᱴᱟᱢᱟᱠ ᱨᱩ ᱡᱚᱛᱚ ᱜᱤᱧ ᱵᱟᱰᱟᱭ ᱠᱷᱟᱹᱛᱤᱨ ᱛᱮ ᱤᱧ ᱫᱚ ᱪᱟᱞᱟᱜ ᱜᱮ ᱥᱟᱹᱱᱟᱧᱟ ᱡᱟᱦᱟᱸ ᱴᱷᱮᱱ ᱜᱮ ᱛᱚ ᱚᱝᱠᱟᱛᱤᱧ